ᱵᱟᱸᱠᱩᱲᱟ ᱦᱚᱱᱚᱛ ᱨᱮᱱᱟᱜ ᱢᱩᱲᱩᱛ ᱨᱟᱹᱥᱠᱟᱹ ᱟᱱᱟᱜ ᱠᱟᱹᱢᱤ ᱠᱟᱹᱥᱱᱤ ᱠᱚᱫᱚ ᱦᱩᱭᱩᱜ ᱠᱟᱱᱟ ᱛᱷᱤᱭᱮᱴᱟᱨ ᱠᱷᱮᱞᱳᱰ ᱟᱨ ᱞᱟᱭ ᱞᱟᱠᱪᱟᱨ ᱛᱷᱤᱭᱮᱴᱟᱨ ᱨᱮᱱᱟᱜ ᱠᱟᱹᱢᱤ ᱦᱚᱨᱟ ᱫᱚ ᱢᱤᱫᱴᱟᱝ ᱵᱷᱤᱰᱤᱭᱚ ᱵᱮᱱᱟᱣ ᱨᱮ ᱡᱟᱛᱮ ᱵᱮᱥᱴ ᱞᱚᱠᱮᱥᱟᱱ ᱛᱟᱦᱮᱸ ᱫᱚᱨᱠᱟᱨ ᱟᱨ ᱠᱮᱢᱮᱨᱟ ᱨᱮᱱᱟᱜ ᱦᱚᱸ ᱠᱚᱣᱟᱞᱤᱴᱤ ᱵᱮᱥᱴ ᱛᱟᱦᱮᱸ ᱫᱚᱨᱠᱟᱨ ᱟᱨ ᱠᱷᱮᱞᱳᱰ ᱨᱮᱱᱟᱜ ᱥᱩᱵᱤᱫᱟ ᱥᱮ ᱥᱟᱢᱟᱱ ᱫᱚ ᱦᱩᱭᱩᱜ ᱠᱟᱱᱟ ᱵᱩᱴ ᱮᱝᱠᱞᱮᱴ ᱢᱚᱡᱟ ᱤᱱᱟᱹᱜ ᱠᱚ ᱛᱟᱦᱮᱸᱞᱮᱱ ᱠᱷᱟᱱ ᱦᱚᱲᱢᱚ ᱨᱮᱱᱟᱜ ᱠᱷᱮᱞᱳᱰ ᱚᱠᱛᱚ ᱨᱮ ᱟᱠᱟᱴ ᱥᱮ ᱮᱴᱠᱮᱴᱚᱬᱮ ᱵᱟᱝ ᱥᱤᱨᱡᱟᱹᱜᱼᱟ ᱟᱨ ᱞᱟᱭ ᱞᱟᱠᱪᱟᱨ ᱫᱚ ᱦᱩᱭᱩᱜ ᱠᱟᱱᱟ ᱢᱤᱫᱴᱟᱝ ᱟᱠᱷᱲᱟ ᱨᱮ ᱴᱟᱢᱟᱠ ᱛᱩᱢᱫᱟᱜ ᱨᱮᱜᱽᱲᱟ ᱚᱱᱟ ᱠᱚ ᱥᱟᱢᱟᱱ ᱛᱟᱦᱮᱸ ᱞᱮᱱ ᱠᱷᱟᱱ ᱢᱤᱫᱴᱟᱝ ᱮᱱᱮᱡ ᱥᱮᱨᱮᱧ ᱨᱮᱦᱚᱸ ᱢᱚᱡᱟ ᱵᱩᱡᱷᱟᱹᱜᱼᱟ ᱟᱨ ᱨᱟᱹᱥᱠᱟᱹ ᱦᱚᱸ ᱵᱩᱡᱷᱟᱹᱜᱼᱟ ᱫᱩᱣᱟᱹᱨ ᱨᱮ ᱠᱟᱹᱣᱰᱤ ᱮᱢᱚᱜ ᱫᱚ ᱵᱤᱱ ᱜᱚᱱᱚᱝ ᱛᱮᱜᱮ ᱦᱩᱭᱩᱜᱼᱟ